ᱵᱟᱹᱨᱥᱟ ᱥᱚᱢᱚᱭ ᱫᱚ ᱦᱳᱲᱳ ᱛᱟᱨᱯᱚᱨ ᱦᱳᱲᱳ ᱠᱚ ᱦᱩᱭ ᱵᱟᱲᱟ ᱠᱟᱛᱮᱫ ᱟᱹᱞᱩ ᱛᱩᱲᱤ ᱟᱹᱞᱩ ᱱᱤᱭᱟᱹ ᱠᱚ ᱥᱮ ᱟᱞᱮ ᱢᱟᱞᱫᱟ ᱨᱮᱫᱚ ᱩᱞ ᱪᱟᱥ ᱵᱤᱥᱮᱥ ᱵᱷᱟᱵᱮ ᱤᱭᱟᱹᱭ ᱜᱮᱭᱟ ᱟᱨᱠᱤ ᱯᱨᱚᱪᱚᱞᱚᱱ ᱵᱷᱟᱜᱮ ᱢᱮᱱᱟᱜᱼᱟ ᱥᱮ ᱟᱞᱮ ᱢᱟᱞᱫᱟ ᱨᱮᱫᱚ ᱩᱞ ᱪᱟᱥ ᱞᱟᱹᱜᱤᱫ ᱜᱮ ᱡᱚᱛᱚ ᱠᱷᱚᱡ ᱯᱷᱮᱢᱟᱥ ᱜᱮᱭᱟ ᱜᱳᱴᱟ ᱳᱣᱟᱨᱞᱰ ᱨᱮ ᱛᱟᱨᱯᱚᱨ ᱱᱤᱭᱟᱹ ᱠᱚ ᱪᱟᱥ